ᱫᱤᱥᱩᱣᱟᱹ ᱫᱚ ᱚᱱᱠᱟᱱᱟᱜ ᱵᱮᱵᱚᱥᱛᱷᱟ ᱮᱢᱟᱠᱚ ᱦᱩᱭᱩᱜᱼᱟ ᱚᱱᱠᱟᱱᱟᱜ ᱡᱳᱜᱟᱲ ᱮᱢᱟ ᱠᱚ ᱦᱩᱭᱩᱜᱼᱟ ᱟᱨ ᱚᱱᱟ ᱞᱟᱹᱜᱤᱫᱛᱮ ᱩᱱᱠᱩ ᱥᱟᱶ ᱫᱤᱱ ᱮᱢᱟᱠᱚ ᱦᱩᱭᱩᱜᱼᱟ ᱚᱱᱟ ᱥᱟᱶᱛᱮ ᱡᱚᱛᱚ ᱨᱚᱠᱚᱢᱟᱜ ᱞᱟᱹᱜᱤᱫᱛᱮ ᱮᱢᱟ ᱠᱚ ᱦᱩᱭᱩᱜᱼᱟ ᱢᱤᱫᱴᱟᱹᱱ ᱫᱤᱥᱣᱟᱹ ᱫᱚ ᱥᱮᱸᱫᱽᱨᱟ ᱦᱚᱲ ᱠᱚ ᱫᱤᱥᱚᱢ ᱨᱮᱫᱚ ᱛᱟᱦᱮᱱᱟ ᱵᱮᱵᱚᱥᱛᱦᱟ ᱛᱟᱦᱮᱱᱢᱟ ᱚᱱᱠᱟᱜᱮ ᱟᱭᱢᱟ ᱵᱮᱵᱚᱥᱛᱷᱟ ᱦᱩᱭᱩᱜᱼᱟ ᱡᱚᱛᱚ ᱨᱚᱠᱚᱢᱟᱜ ᱚᱞ ᱯᱟᱲᱦᱟᱣ ᱦᱩᱭᱩᱜ ᱤᱱᱟᱹ ᱯᱚᱨᱮ ᱪᱟᱥ ᱵᱟᱲᱤ ᱦᱩᱭᱩᱜ ᱡᱚᱛᱚ ᱥᱤᱥᱴᱮᱢ ᱡᱚᱛᱚ ᱵᱮᱵᱚᱥᱛᱷᱟ ᱡᱳᱜᱟᱡᱳᱜᱽ ᱵᱮᱵᱚᱥᱛᱷᱟ ᱛᱟᱦᱮᱱᱢᱟ ᱚᱱᱟ ᱠᱷᱟᱱ ᱫᱚ ᱫᱤᱥᱣᱟᱹ ᱥᱟᱱᱛᱤ ᱠᱚ ᱛᱟᱦᱮᱱᱟ ᱟᱨ ᱠᱚᱞᱟᱵᱫᱤ ᱥᱮ ᱫᱚᱨᱵᱟᱨ ᱡᱟᱦᱟᱸ ᱛᱟᱦᱮᱱᱟ ᱵᱮᱵᱚᱥᱛᱷᱟ ᱠᱚ ᱦᱩᱭᱩᱜᱼᱟ ᱟᱨ ᱚᱱᱟ ᱟᱡᱚᱢ ᱦᱩᱭᱩᱜᱼᱟ ᱟᱨ ᱚᱱᱠᱟ ᱮᱢᱟᱠᱚ ᱦᱩᱭᱩᱜᱼᱟ ᱟᱥᱟᱢ ᱫᱤᱥᱚᱢ ᱨᱮ ᱟᱵᱚ ᱡᱷᱟᱲᱠᱷᱚᱸᱰ ᱫᱤᱥᱚᱢ ᱨᱮ ᱚᱱᱠᱟᱱ ᱤᱭᱟᱹ ᱜᱮ ᱚᱞ ᱯᱟᱲᱦᱟᱣ ᱴᱷᱮᱱ ᱠᱷᱚᱱ ᱪᱟᱹᱥ ᱵᱟᱲᱤ ᱴᱷᱮᱱ ᱠᱷᱚᱱ ᱚᱲᱟᱜ ᱫᱩᱭᱟᱹᱨ ᱜᱷᱚᱨ ᱵᱟᱹᱲᱤ ᱴᱷᱮᱱ ᱚᱱᱠᱟᱱᱟᱜ ᱵᱮᱵᱚᱥᱛᱷᱟ ᱛᱟᱦᱮᱱᱢᱟ ᱟᱨ ᱚᱱᱟ ᱫᱤᱭᱮ ᱜᱮ ᱚᱱᱠᱟᱱ ᱦᱚᱲ ᱫᱚ ᱦᱩᱭᱩᱜ ᱫᱚᱨᱠᱟᱨ ᱟᱨ ᱚᱱᱟ ᱠᱚ ᱠᱷᱚᱱ ᱪᱟᱞᱟᱜ ᱫᱚᱨᱠᱟᱨ ᱚᱱᱟ ᱫᱤᱭᱮᱛᱮ ᱡᱟᱦᱟᱸ ᱛᱤᱱᱟᱹᱜ ᱜᱮ ᱟᱵᱚ ᱨᱮᱱ ᱱᱮᱛᱟ ᱠᱚ ᱦᱮᱱᱟᱜ ᱠᱚᱣᱟ ᱥᱮ ᱢᱚᱱᱛᱨᱤ ᱠᱚ ᱦᱚᱲ ᱞᱟᱹᱜᱤᱫᱛᱮ ᱵᱮᱵᱚᱥᱛᱷᱟ ᱚᱱᱠᱟ ᱮᱢᱚᱜ ᱫᱚᱨᱠᱟᱨ ᱥᱮ ᱮᱢ ᱦᱩᱭᱩᱜ ᱞᱮᱱᱠᱷᱟᱱ ᱫᱚ ᱟᱹᱰᱤ ᱱᱟᱯᱟᱭᱟ ᱥᱮ ᱟᱹᱰᱤ ᱵᱮᱥᱚᱜᱼᱟ